ᱟᱞᱮ ᱚᱲᱟᱜ ᱨᱮᱫᱚ ᱡᱟᱦᱟᱸ ᱟᱞᱮ ᱚᱲᱟᱜ ᱨᱮᱱᱟᱜ ᱡᱚᱢᱤ ᱠᱚ ᱠᱷᱮᱛ ᱠᱚ ᱢᱮᱱᱟᱜ ᱮᱢᱟᱱ ᱛᱟᱞᱮ ᱚᱱᱟ ᱠᱚᱨᱮ ᱫᱚ ᱟᱞᱮ ᱯᱟᱴ ᱟᱹᱞᱩ ᱟᱨ ᱥᱚᱥᱤ ᱛᱟᱨᱯᱚᱨᱮ ᱮᱢᱱᱤ ᱡᱷᱤᱸᱜᱟᱹ ᱠᱚ ᱛᱟᱨᱯᱚᱨᱮ ᱡᱟᱛᱷᱟ ᱠᱚ ᱯᱮᱸᱭᱟᱡᱽ ᱨᱚᱥᱩᱱ ᱚᱱᱟ ᱠᱚᱞᱮ ᱪᱟᱥᱚᱜ ᱜᱮᱭᱟ ᱟᱨ ᱚᱱᱟ ᱠᱚ ᱛᱮᱜᱮ ᱟᱞᱮ ᱫᱚ ᱡᱮᱢᱚᱱ ᱯᱟᱴ ᱛᱮ ᱥᱚᱨᱥᱮ ᱮᱨᱻ ᱞᱮᱠᱷᱟᱡ ᱚᱸᱰᱮ ᱠᱷᱚᱡ ᱫᱚ ᱟᱹᱰᱤ ᱟᱭᱢᱟ ᱜᱮᱞᱮ ᱯᱚᱭᱥᱟᱭᱟ ᱫᱚᱢᱮ ᱜᱮ ᱴᱟᱠᱟ ᱯᱚᱭᱥᱟ ᱦᱩᱭᱩᱜ ᱛᱟᱞᱮᱭᱟ ᱚᱸᱰᱮ ᱠᱷᱚᱡ ᱜᱮ ᱟᱨ ᱚᱸᱰᱮ ᱠᱷᱚᱱ ᱜᱮ ᱯᱚᱭᱥᱟ ᱦᱩᱭᱩᱜ ᱛᱟᱵᱚᱱᱟ ᱟᱨ ᱟᱵᱚ ᱟᱞᱮ ᱱᱚᱣᱟ ᱢᱟᱞᱫᱟ ᱰᱤᱥᱴᱤᱠ ᱨᱮᱫᱚ ᱡᱚᱛᱚ ᱠᱷᱚᱱ ᱫᱚ ᱩᱞ ᱛᱷᱮᱠᱮ ᱮᱢᱱᱤ ᱥᱟᱠᱼᱥᱚᱵᱽᱡᱤ ᱛᱷᱮᱠᱮ ᱡᱟᱦᱟᱸ ᱫᱚ ᱯᱟᱞᱚᱝ ᱟᱲᱟᱜ ᱢᱩᱞᱟᱹ ᱟᱲᱟᱜ ᱠᱩᱢᱲᱟᱹ ᱠᱩᱲᱪᱟᱹ ᱟ ᱞᱩ ᱢᱟᱞᱦᱟᱱ ᱢᱟᱱᱮ ᱮᱵᱷᱨᱤ ᱛᱷᱤᱝᱠ ᱡᱤᱱᱤᱥ ᱡᱚᱛᱚ ᱠᱤᱪᱷᱩ ᱜᱮ ᱪᱟᱥᱚᱜ ᱟᱞᱮ ᱟᱨ ᱞᱟᱹᱴᱩ ᱠᱷᱮᱛ ᱨᱮᱱᱟᱜ ᱪᱟᱥ ᱫᱚ ᱦᱩᱭᱩᱜ ᱠᱟᱱ ᱛᱟᱞᱮᱭᱟ ᱯᱟᱴ ᱟᱹᱞᱩ ᱥᱚᱨᱥᱮ ᱚᱱᱟ ᱠᱚᱜᱮ ᱟᱞᱮ ᱫᱚᱞᱮ ᱪᱟᱥᱚᱜᱼᱟ